ᱟᱹᱛᱩ ᱠᱷᱚᱱ ᱥᱟᱹᱜᱤᱧ ᱨᱮ ᱛᱟᱸᱦᱮ ᱠᱟᱱᱟ ᱯᱮᱱᱤᱠ ᱚᱱᱟᱛᱮ ᱞᱟᱦᱟᱨᱮ ᱤᱢᱟᱨᱡᱮᱱᱥᱤ ᱨᱮ ᱴᱟᱠᱟ ᱴᱩᱞᱟᱣ ᱨᱮᱱᱟᱜ ᱛᱟᱸᱦᱮ ᱠᱟᱱᱟ ᱢᱮᱱᱠᱷᱟᱱ ᱞᱟᱦᱟᱛᱮ ᱴᱮᱢᱯᱩ ᱵᱷᱟᱲᱟ ᱞᱟᱹᱜᱤᱫ ᱛᱮ ᱴᱮᱢᱯᱩ ᱡᱟᱸᱦᱟᱭᱟᱜ ᱛᱟᱸᱦᱮ ᱠᱟᱱᱟ ᱩᱱᱤ ᱫᱚ ᱞᱟᱦᱟᱨᱮ ᱯᱚᱭᱥᱟ ᱮᱢ ᱦᱩᱭᱩᱜᱼᱟ ᱡᱮ ᱯᱚᱭᱥᱟ ᱮᱢ ᱦᱩᱭ ᱱᱟ ᱯᱚᱭᱥᱟ ᱮᱢ ᱠᱟᱛᱮᱜ ᱩᱱᱤ ᱞᱟᱹᱭ ᱠᱮᱫᱟᱭ ᱡᱮ ᱟᱢ ᱪᱟᱞᱟᱜ ᱟᱨ ᱵᱟᱝ ᱪᱟᱞᱟᱜ ᱚᱱᱟ ᱫᱚ ᱮᱢ ᱦᱩᱭᱩᱜ ᱜᱮᱛᱟᱢᱟ ᱫᱤᱭᱮ ᱯᱚᱭᱥᱟ ᱯᱚᱭᱥᱟ ᱡᱚᱢᱟ ᱦᱩᱭ ᱱᱟ ᱫᱤᱭᱮ ᱡᱟᱸᱦᱟ ᱛᱤᱥ ᱪᱟᱞᱟᱣ ᱨᱮ ᱛᱟᱸᱦᱮ ᱠᱟᱱᱟ ᱮᱱᱮ ᱦᱤᱞᱳᱜ ᱠᱷᱚᱱ ᱤᱧᱟᱹᱜ ᱦᱚᱲᱢᱚ ᱵᱟᱹᱲᱤᱡ ᱜᱤᱧ ᱵᱩᱡᱷᱟᱹᱣ ᱮᱫᱟ ᱪᱟᱞᱟᱜ ᱞᱮᱫᱟ ᱪᱟᱞᱟᱜ ᱵᱟᱝ ᱵᱩᱡᱷᱟᱹᱣ ᱞᱤᱫᱤᱧᱟ ᱫᱤᱭᱮ ᱦᱚᱲᱢᱚ ᱵᱟᱹᱲᱤᱡ ᱮᱱᱠᱷᱟᱱ ᱵᱟᱹᱧ ᱪᱟᱞᱟᱜᱼᱟ ᱮᱱᱠᱷᱟᱱ ᱡᱟᱸᱦᱟᱭ ᱴᱳᱴᱳᱵᱟᱞᱟᱭ ᱛᱟᱸᱦᱮ ᱠᱟᱱᱟ ᱩᱱᱤᱧ ᱞᱟᱹᱭ ᱟᱫᱮᱭᱟ ᱡᱮ ᱤᱧ ᱫᱚ ᱵᱟᱹᱧ ᱪᱟᱞᱟᱜᱼᱟ ᱤᱱᱟᱹᱦᱤᱞᱳᱜ ᱜᱮ ᱡᱟᱸᱦᱟᱛᱤᱥ ᱤᱧ ᱡᱮ ᱯᱚᱭᱥᱟᱧ ᱮᱢᱟᱜ ᱢᱮ ᱛᱟᱸᱦᱮᱜ ᱴᱳᱴᱳ ᱵᱷᱟᱲᱟ ᱞᱟᱹᱜᱤᱫᱛᱮ ᱚᱱᱟ ᱯᱚᱭᱥᱟ ᱫᱚ ᱯᱷᱮᱨᱚᱛ ᱠᱟᱹᱛᱤᱧ ᱢᱮ ᱫᱤᱭᱮ ᱮᱜ ᱩᱱᱤ ᱞᱟᱹᱭ ᱠᱮᱫᱟᱭ ᱴᱷᱤᱠ ᱟᱪᱷᱮ ᱛᱟᱦᱞᱮ ᱤᱧ ᱢᱟ ᱥᱟᱹᱜᱤᱧ ᱨᱮ ᱢᱤᱱᱟᱹᱧᱟ ᱤᱧ ᱵᱟᱹᱧ ᱠᱮᱥ ᱛᱮᱫᱚ ᱵᱟᱹᱧ ᱮᱢ ᱫᱟᱲᱮᱭᱟᱢᱟ ᱠᱮᱥᱛᱮ ᱵᱟᱝ ᱮᱢ ᱠᱷᱟᱱ ᱢᱮᱛᱟᱭ ᱠᱟᱱᱟᱧ ᱚᱱᱞᱟᱭᱤᱱ ᱯᱮᱢᱮᱱᱴ ᱟᱹᱧ ᱚᱱᱞᱟᱭᱤᱱ ᱯᱮᱢᱮᱱᱴ ᱠᱷᱟᱱ ᱢᱮᱛᱟ ᱫᱮᱭᱟᱹᱧ ᱪᱮᱫ ᱛᱟᱸᱦᱮ ᱠᱟᱱᱟ ᱮᱯᱞᱤᱠᱮᱥᱚᱱ ᱜᱩᱜᱳᱞ ᱯᱮ ᱥᱮ ᱯᱮᱴᱤᱭᱮᱢ ᱥᱮ ᱯᱷᱳᱱ ᱯᱮ ᱫᱤᱭᱮ ᱢᱮᱱ ᱠᱮᱫᱟᱭ ᱯᱷᱳᱱ ᱯᱮ ᱢᱮᱱᱟᱜᱼᱟ ᱟᱫᱚ ᱯᱷᱳᱱ ᱟᱡᱟᱜ ᱱᱟᱢᱵᱟᱨ ᱤᱧ ᱠᱚᱭ ᱠᱮᱫᱮᱭᱟ ᱤᱧᱟᱹᱜ ᱱᱟᱢᱵᱟᱨ ᱮ ᱠᱚᱭ ᱠᱤᱫᱤᱧᱟ ᱱᱟᱢᱵᱟᱨ ᱠᱚᱭ ᱠᱟᱛᱮᱜ ᱟᱪ ᱯᱚᱭᱥᱟᱭ ᱯᱷᱮᱨᱚᱛ ᱟᱹᱫᱤᱧᱟ